ᱱᱚᱜᱼᱚᱭ ᱞᱚᱠᱰᱟᱣᱩᱱ ᱵᱚᱞᱚᱭᱮᱱᱟ ᱥᱮ ᱦᱩᱭᱱᱟ ᱱᱚᱣᱟ ᱫᱤᱥᱚᱢ ᱫᱩᱱᱤᱭᱟᱹ ᱨᱮ ᱥᱮ ᱜᱚᱴᱟ ᱜᱮ ᱮᱱᱛᱮᱫ ᱱᱚᱜᱼᱚᱭ ᱟᱞᱮ ᱨᱮᱱ ᱜᱤᱫᱽᱨᱟᱹ ᱠᱚᱦᱚᱸ ᱵᱟᱠᱚ ᱯᱟᱲᱦᱟᱣ ᱫᱟᱲᱮᱭᱟᱫᱟ ᱪᱮᱫᱟᱜ ᱮᱱᱛᱮᱫ ᱞᱚᱠᱰᱟᱣᱩᱱ ᱵᱚᱞᱚᱭᱮᱱᱟ ᱥᱚᱨᱠᱟᱨ ᱥᱠᱩᱞᱮ ᱵᱚᱱᱫᱚ ᱠᱮᱫᱟ ᱜᱤᱫᱽᱨᱟᱹ ᱠᱚᱦᱚᱸ ᱠᱚ ᱦᱟᱨᱚᱱᱮᱱ ᱛᱟᱞᱮᱭᱟ ᱫᱤᱠᱩ ᱯᱩᱥᱤ ᱫᱚ ᱯᱚᱭᱥᱟ ᱢᱮᱱᱟᱜ ᱛᱟᱠᱚ ᱛᱮ ᱚᱱᱞᱟᱭᱤᱱ ᱛᱮ ᱢᱳᱵᱟᱭᱤᱞ ᱛᱮᱠᱚ ᱯᱟᱲᱦᱟᱣᱱᱟ ᱟᱞᱮ ᱫᱚ ᱯᱚᱭᱥᱟ ᱴᱟᱠᱟ ᱵᱟᱹᱱᱩᱜ ᱛᱟᱞᱮ ᱛᱮ ᱜᱤᱫᱽᱨᱟᱹ ᱠᱚ ᱵᱮᱠᱟᱨᱮᱱ ᱛᱟᱞᱮᱭᱟ ᱟᱨ ᱱᱚᱜᱼᱚᱭ ᱦᱟᱴ ᱜᱷᱟᱴ ᱦᱚᱸ ᱵᱟᱞᱮ ᱥᱮᱱ ᱫᱟᱲᱮᱭᱟᱫᱟ ᱥᱮ ᱥᱠᱩᱞ ᱢᱟ ᱵᱚᱱᱫᱚᱭᱮᱱ ᱛᱟᱞᱮ ᱟᱨ ᱢᱤᱫᱴᱟᱠᱟ ᱤᱱᱠᱟᱢ ᱦᱚᱸ ᱵᱟᱹᱱᱩᱜ ᱛᱟᱞᱮᱭᱟ ᱟᱨ ᱜᱤᱫᱽᱨᱟᱹ ᱠᱚᱫᱚ ᱟᱹᱰᱤ ᱟᱸᱴ ᱠᱚ ᱦᱟᱞᱮ ᱰᱟᱞᱮᱭᱮᱱ ᱛᱟᱞᱮᱭᱟ ᱠᱚᱞᱮᱡᱽ ᱠᱚᱦᱚᱸ ᱵᱚᱱᱫᱚᱭᱮᱱᱟ ᱥᱮ ᱥᱠᱩᱞ ᱠᱩᱲᱤ ᱠᱚᱲᱟ ᱦᱚᱸᱠᱚ ᱵᱮᱠᱟᱨ ᱪᱟᱵᱟᱭᱮᱱ ᱛᱟᱞᱮᱭᱟ ᱟᱨ ᱱᱤᱛᱚᱜ ᱟᱞᱮ ᱨᱮᱱ ᱜᱤᱫᱽᱨᱟᱹ ᱠᱟᱹᱴᱤᱡ ᱠᱟᱹᱴᱤᱡ ᱠᱚᱦᱚᱸ ᱡᱟᱜᱮ ᱟᱹᱛᱩ ᱥᱠᱩᱞ ᱨᱮᱞᱮ ᱠᱩᱞᱮᱜ ᱠᱚ ᱛᱟᱦᱮᱱᱟ ᱩᱱᱠᱩ ᱦᱚᱸ ᱱᱤᱛᱚᱝ ᱫᱚ ᱪᱮᱫ ᱜᱮ ᱵᱟᱠᱚ ᱵᱟᱲᱟᱭ ᱠᱟᱱ ᱛᱟᱞᱮᱭᱟ ᱦᱤᱲᱤᱧ ᱪᱟᱵᱟ ᱠᱮᱫᱟ ᱠᱚ ᱮᱱᱛᱮᱫ ᱩᱱᱟᱹᱜ ᱵᱚᱪᱷᱚᱨ ᱞᱚᱠᱰᱟᱣᱩᱱ ᱦᱩᱭᱱᱟ ᱥᱮ ᱠᱟᱨᱚᱱ ᱠᱚ ᱵᱚᱞᱚᱭᱮᱱᱟ ᱱᱤᱛᱚᱝ ᱫᱚ ᱟᱫᱚ ᱯᱟᱹᱴᱤ ᱵᱟᱲᱟᱭᱮᱱ ᱠᱷᱟᱱ ᱞᱮ ᱞᱚᱠᱰᱟᱣᱩᱱ ᱥᱮ ᱠᱟᱨᱚᱱ ᱠᱚ ᱪᱟᱵᱟᱭᱮᱱᱟ ᱱᱤᱛᱚᱝ ᱫᱚ ᱟᱫᱚ ᱵᱟᱹᱭ ᱵᱟᱹᱭ ᱛᱮ ᱟᱵᱟᱨ ᱠᱷᱩᱞᱟᱹᱣᱱᱟ ᱥᱠᱩᱞ ᱠᱚᱦᱚᱸ ᱥᱮ ᱱᱤᱛᱚᱝ ᱟᱹᱰᱤ ᱢᱚᱡᱽ ᱟᱹᱰᱤ ᱱᱟᱯᱟᱭ ᱪᱟᱞᱟᱜ ᱠᱟᱱ ᱛᱟᱞᱮᱭᱟ ᱞᱚᱠᱰᱟᱣᱩᱱ ᱪᱟᱵᱟ ᱠᱟᱛᱮᱫ ᱱᱤᱛᱚᱝ ᱫᱚ ᱢᱚᱡᱽ ᱜᱮ ᱢᱮᱱᱟᱜᱼᱟ ᱠᱟᱫᱟ